ᱦᱮᱸ ᱦᱮᱞᱚ ᱦᱮᱞᱚ ᱦᱮᱸ ᱦᱮᱸ ᱱᱚᱜᱚᱭ ᱛᱷᱚᱲᱟ ᱢᱟᱴᱥᱡ ᱤᱧ ᱦᱮᱡ ᱟᱠᱟᱱᱟ ᱵᱚᱞᱮ ᱦᱚᱜᱚᱸᱭ ᱦᱩᱲᱩ ᱛᱷᱚᱲᱟ ᱨᱚᱦᱚᱭ ᱦᱩᱭ ᱟᱠᱟᱱᱟᱛᱚ ᱟᱫᱚ ᱛᱷᱚᱲᱟᱧ ᱧᱮᱞᱮᱫᱟ ᱛᱤᱡᱩ ᱠᱚᱠᱩ ᱡᱚᱢᱮᱫᱟ ᱥᱮ ᱵᱟᱝ ᱪᱮᱫᱠᱩ ᱨᱟᱱ ᱞᱟᱜᱟᱜ ᱟ ᱟᱨ ᱥᱮ ᱪᱮᱫ ᱠᱩ ᱡᱚᱨᱟ ᱱᱤᱭᱟᱹ ᱫᱷᱟᱢ ᱫᱚ ᱦᱩᱲᱩᱧ ᱨᱚᱦᱚᱭ ᱟᱠᱟᱫᱟ ᱛᱷᱚᱲᱟ ᱟᱨ ᱛᱩᱲᱤ ᱢᱮᱱᱟᱜ ᱛᱤᱧᱟᱹ ᱟᱨ ᱛᱷᱚᱲᱟᱛᱷᱚᱲᱤ ᱟᱹᱞᱩ ᱦᱮᱜ ᱮ ᱱᱤᱭᱟᱹ ᱜᱤᱧ ᱪᱟᱥ ᱟᱠᱟᱫᱟ ᱥᱟᱠᱥᱚᱵᱡᱤ ᱫᱚ ᱟᱣᱨᱤᱧ ᱨᱚᱦᱚᱭᱟ ᱚᱱᱟᱫᱚᱦᱟᱜ ᱤᱧ ᱨᱚᱦᱚᱭᱟ ᱚᱱᱟ ᱵᱟᱹᱭᱥᱟᱹᱠ ᱡᱩᱥᱴᱤᱢᱟᱥ ᱚᱱᱟᱠᱩ ᱨᱟᱠᱟᱵ ᱵᱟᱲᱟ ᱠᱟᱛᱮᱫ ᱱᱟᱦᱟᱸᱜ ᱟᱫᱚ ᱢᱮᱱᱫᱟ ᱟᱯᱮᱫᱚ ᱵᱤᱵᱷᱤᱱᱱᱚ ᱡᱟᱭᱜᱟᱠᱚᱨᱮ ᱯᱮᱫᱟᱲᱟᱱ ᱠᱟᱱᱟ ᱱᱚᱣᱟᱠᱚᱯᱮ ᱵᱟᱲᱟᱭᱟ ᱚᱱᱠᱟᱱᱟᱜ ᱯᱚᱨᱟᱢᱚᱨᱥᱚ ᱠᱩ ᱤᱢᱟᱹᱧ ᱢᱮ ᱛᱟᱦᱚᱞᱮ ᱠᱷᱟᱡ ᱚᱱᱠᱟᱱᱟᱜ ᱵᱷᱟᱜᱤ ᱤᱛᱟᱹ ᱚᱠᱟᱨᱮᱧ ᱧᱟᱢᱟ ᱵᱷᱟᱜᱤ ᱡᱚᱨᱟ ᱚᱠᱟᱨᱮᱧ ᱧᱟᱢᱟ ᱞᱟᱜᱟᱣ ᱫᱟᱲᱤᱭᱟᱜ ᱦᱟᱛᱟᱣ ᱫᱟᱲᱤᱭᱟᱜ ᱵᱚᱞᱮ ᱥᱮ ᱚᱠᱟ ᱫᱚᱠᱟᱱ ᱨᱮ ᱢᱟᱱᱮ ᱟᱞᱮᱫᱚ ᱥᱟᱫᱷᱟᱨᱚᱱ ᱛᱚ ᱟᱛᱩᱴᱚᱞᱟ ᱨᱮᱱ ᱦᱚᱲ ᱛᱚ ᱟᱞᱮᱫᱚ ᱱᱚᱜᱚᱭ ᱟᱛᱩ ᱵᱟᱡᱟᱨ ᱟᱲᱤ ᱠᱚᱨᱮ ᱱᱚᱜᱚᱭ ᱵᱟᱥ ᱥᱴᱮᱱᱰ ᱠᱚᱨᱮ ᱡᱟᱦᱟᱸ ᱫᱚᱠᱟᱱ ᱠᱩ ᱢᱮᱱᱟᱜ ᱟᱠᱟᱫᱟ ᱦᱮᱸ ᱚᱸᱰᱮ ᱠᱷᱚᱡ ᱜᱮᱞᱮ ᱦᱟᱛᱟᱣᱟ ᱟᱪᱷᱟ ᱟᱪᱷᱟ ᱟᱪᱷᱟ ᱟᱪᱷᱟ ᱟᱪᱷᱟ ᱟᱪᱷᱟ ᱮᱦᱮᱸᱜ ᱮᱦᱮᱸᱜ ᱵᱟᱝ ᱟᱪᱷᱟ ᱟᱪᱷᱟ ᱟᱹᱰᱤ ᱱᱟᱯᱟᱭ ᱠᱟᱛᱷᱟ ᱟᱫᱚ ᱜᱚᱝᱠᱮ ᱢᱮᱱᱫᱟᱹᱧ ᱟᱯᱮᱫᱚ ᱡᱮᱦᱮᱛᱩ ᱯᱮ ᱱᱚᱣᱟ ᱪᱟᱥ ᱟᱵᱟᱫ ᱠᱤᱥᱤ ᱵᱤᱜᱜᱟᱱ ᱥᱟᱛᱮᱜ ᱡᱩᱠᱛᱚ ᱢᱮᱱᱟᱜ ᱯᱮᱭᱟ ᱟᱨᱦᱚᱸ ᱢᱤᱫ ᱫᱤᱱᱠᱤ ᱱᱚᱝᱠᱟᱯᱮ ᱥᱩᱢᱟᱹᱭᱚᱜ ᱟ ᱟᱞᱮ ᱟᱛᱩᱨᱮ ᱦᱮᱡ ᱠᱟᱛᱮᱜ ᱛᱷᱚᱲᱟ ᱦᱚᱲᱠᱩ ᱪᱟᱹᱥᱤ ᱵᱷᱟᱭ ᱥᱚᱸᱜᱮᱡᱫᱩᱲᱩᱵ ᱠᱟᱛᱮᱜ ᱛᱷᱚᱲᱟ ᱡᱚᱫᱤᱵᱩᱱ ᱜᱟᱞᱚᱪ ᱜᱟᱞᱢᱟᱨᱟᱣ ᱫᱟᱲᱮᱭᱟᱜ ᱛᱟᱦᱚᱞᱮ ᱤᱧ ᱢᱚᱛᱚᱡ ᱫᱚ ᱪᱮᱫᱟᱜ ᱚᱱᱟ ᱥᱟᱶ ᱥᱟᱶᱛᱮ ᱟᱹᱛᱩᱨᱮᱱ ᱦᱚᱲᱦᱚᱸ ᱵᱚᱞᱮ ᱠᱩ ᱧᱟᱢᱟ ᱦᱮᱸ ᱟᱞᱮ ᱦᱮᱸ ᱟᱞᱮᱫᱚᱞᱮ ᱦᱩᱭᱩᱜ ᱠᱟᱱᱟ ᱵᱚᱞᱯᱩᱨ ᱥᱟᱵᱰᱤᱵᱤᱥᱮᱱ ᱯᱟᱲᱩᱭ ᱛᱷᱟᱱᱟ ᱠᱚᱥᱵᱟ ᱜᱨᱟᱢ ᱯᱚᱧᱪᱟᱭᱮᱛ ᱚᱱᱛᱚᱨᱜᱚᱛᱚ ᱦᱮᱸ ᱟᱞᱮ ᱱᱚᱰᱮᱫᱚ ᱰᱷᱤᱨᱠᱟᱭᱛᱮ ᱛᱤᱦᱤᱧ ᱜᱟᱯᱟᱢᱟ ᱮᱱᱛᱮ ᱥᱚᱨᱠᱟᱨᱤ ᱠᱮᱱᱮᱞ ᱠᱚᱦᱚᱸ ᱵᱟᱹᱱᱩᱜ ᱟ ᱟᱫᱚ ᱚᱱᱮ ᱥᱮᱨᱢᱟᱠᱷᱚᱡ ᱮᱫᱟᱠ ᱠᱷᱟᱡ ᱡᱟᱜᱤ ᱥᱮᱨᱢᱟ ᱟᱨ ᱵᱟᱝᱠᱷᱟᱡ ᱫᱚ ᱱᱚᱜᱚᱭ ᱰᱤᱯᱴᱤᱣᱮᱞ ᱮᱱᱛᱮ ᱚᱛ ᱵᱷᱤᱛᱨᱤᱠᱷᱚᱡ ᱡᱟᱦᱟᱸᱴᱟᱜ ᱥᱟᱵᱢᱟᱨᱥᱟᱞ ᱵᱟᱹᱭᱥᱟᱹᱣ ᱵᱟᱲᱟᱣᱟᱠᱟᱱ ᱚᱱᱮ ᱚᱱᱟ ᱠᱚᱨᱮ ᱠᱷᱚᱱ ᱫᱟᱜᱞᱮ ᱦᱟᱛᱟᱣᱮᱫᱟ ᱦᱮᱸ ᱦᱮᱸ ᱡᱚᱭᱵᱚ ᱥᱟᱨᱠᱚᱢᱟ ᱮᱱᱛᱮ ᱟᱞᱮᱢᱟ ᱵᱟᱞᱮ ᱵᱮᱵᱚᱦᱟᱨ ᱟᱞᱮᱢᱟ ᱮᱠᱮᱱ ᱰᱷᱮᱨᱠᱟᱭᱛᱮ ᱵᱟᱡᱟᱨ ᱠᱷᱚᱱᱞᱮ ᱠᱤᱨᱤᱧ ᱟᱹᱜᱩᱭᱮᱫᱟ ᱟᱨᱞᱮ ᱮᱨᱟᱜ ᱠᱟᱱᱟ ᱨᱟᱱ ᱢᱩᱨᱜᱟᱹᱱ ᱦᱚᱸ ᱚᱱᱮ ᱚᱱᱠᱟᱜᱤ ᱦᱮᱸ ᱦᱮᱸ ᱟᱪᱷᱟ ᱟᱪᱷᱟ ᱟᱪᱷᱟ ᱴᱷᱤᱠᱜᱮᱭᱟ ᱟᱥᱚᱞᱮ ᱯᱷᱚᱱᱛᱮᱫᱚ ᱩᱱᱟᱹᱜ ᱵᱟᱝ ᱦᱩᱭᱩᱜ ᱟᱛᱚ ᱢᱤᱫ ᱫᱤᱱ ᱟᱯᱮ ᱛᱟᱦᱚᱞᱮ ᱦᱤᱡᱩᱜ ᱯᱮ ᱟᱨ ᱢᱤᱫᱴᱮᱡ ᱜᱟᱞᱢᱟᱨᱟᱣᱵᱩᱱ ᱦᱚᱦᱚᱭᱟ ᱟᱫᱚ ᱚᱱᱟ ᱜᱟᱞᱢᱟᱨᱟᱣ ᱥᱟᱞᱟᱜᱚᱴᱟᱭᱟ ᱟᱫᱚ ᱚᱱᱠᱟᱞᱮᱠᱟ ᱵᱚᱞᱮ ᱪᱟᱹᱥᱤ ᱠᱚᱦᱚᱸ ᱞᱮ ᱠᱟᱹᱢᱤᱭᱟ ᱚᱱᱟ ᱠᱚᱞᱮ ᱧᱟᱢ ᱠᱷᱟᱡ ᱴᱷᱤᱠᱜᱮᱭᱟ ᱜᱚᱝᱠᱮ ᱦᱮᱸ ᱢᱟ ᱛᱟᱦᱚᱞᱮ ᱴᱷᱤᱠ ᱜᱮᱭᱟ ᱴᱷᱤᱠᱜᱮᱭᱟ ᱦᱮᱸ ᱦᱮᱸ ᱦᱮᱸ ᱢᱟ ᱢᱟ ᱦᱮᱸ